ᱦᱮᱸ ᱱᱚᱝᱠᱟ ᱵᱮᱭᱟᱢ ᱞᱟᱹᱭ ᱛᱮᱫᱚ ᱪᱮᱫᱞᱮᱠᱟᱱ ᱵᱮᱭᱟᱢᱤᱧ ᱠᱩᱥᱤᱭᱟᱜᱼᱟ ᱤᱧᱫᱩᱧ ᱠᱩᱥᱤᱭᱟᱜᱼᱟ ᱡᱮᱢᱚᱱ ᱱᱚᱝᱠᱟ ᱢᱤᱫᱴᱮᱡ ᱵᱮᱭᱟᱢ ᱡᱳᱜᱟᱥᱚᱱ ᱯᱚᱫᱫᱟᱥᱚᱱ ᱦᱳᱭ ᱚᱱᱟ ᱵᱮᱭᱟᱢ ᱤᱧ ᱫᱚ ᱟᱹᱰᱤ ᱡᱳᱨ ᱛᱤᱧ ᱠᱩᱥᱤᱭᱟᱜ ᱛᱟᱦᱮᱱᱟ ᱚᱱᱟᱛᱮ ᱤᱧᱫᱚ ᱰᱮᱞᱤ ᱚᱱᱟᱧ ᱠᱚᱨᱟᱣ ᱛᱟᱦᱮᱱ ᱜᱮᱭᱟ ᱢᱟᱱᱮ ᱟᱹᱰᱤ ᱢᱚᱸᱡᱤᱧ ᱵᱩᱡᱟ ᱚᱱᱟᱧ ᱠᱚᱨᱟᱣ ᱞᱮᱠᱷᱟᱱ ᱜᱮ ᱦᱚᱲᱢᱚᱨᱮ ᱵᱷᱟᱹᱞᱤ ᱵᱮᱥᱤᱧ ᱵᱩᱡ ᱛᱟᱦᱮᱱᱟ ᱚᱱᱟᱧ ᱠᱚᱨᱟᱣ ᱞᱮᱠᱷᱟᱱ ᱜᱮ ᱚᱱᱟ ᱵᱮᱭᱟᱢᱜᱤᱧ ᱠᱩᱥᱤᱭᱟᱜᱼᱟ ᱵᱷᱟᱞᱤ ᱵᱮᱥᱤᱧ ᱵᱩᱡᱛᱮ ᱚᱱᱟᱜᱤᱧ ᱠᱚᱨᱟᱣ ᱛᱟᱦᱮᱱᱟ